ᱟᱢ ᱪᱮᱫ ᱠᱚ ᱤᱥᱤᱱ ᱵᱷᱟᱜᱮᱢ ᱵᱟᱰᱟᱭᱟ ᱤᱧ ᱮᱢᱱᱤᱨᱮᱜᱮ ᱫᱟᱠᱟ ᱩᱛᱩᱢᱟᱧ ᱯᱨᱚᱛᱮᱠ ᱫᱤᱱ ᱜᱤᱧ ᱤᱥᱤᱱᱮᱫ ᱠᱟᱱ ᱫᱤᱱᱟᱹᱢ ᱜᱮ ᱛᱟᱨᱢᱚᱫᱽᱷᱮᱨᱮᱧ ᱤᱥᱤᱱ ᱫᱟᱲᱮᱹᱭᱟᱜᱼᱟ ᱯᱤᱴᱷᱟᱹ ᱛᱟᱨᱯᱚᱨᱮ ᱱᱟᱨᱠᱮᱞ ᱨᱮᱱᱟᱜ ᱞᱟᱹᱰᱩ ᱥᱮᱣᱵᱷᱟᱡᱟ ᱨᱮᱱᱟᱜ ᱞᱟᱹᱰᱩ ᱛᱟᱨᱯᱚᱨ ᱦᱳᱭᱳᱜ ᱠᱟᱱᱟ ᱡᱮᱹᱞ ᱩᱛᱩᱠᱚ ᱟᱨ